ᱦᱮᱸ ᱤᱧ ᱯᱮᱱᱴᱤᱝ ᱵᱮᱱᱟᱣ ᱠᱟᱫᱟ ᱤᱧ ᱫᱚ ᱵᱟᱦᱟ ᱜᱮᱧ ᱟᱸᱠᱷᱟᱣ ᱠᱟᱫᱟ ᱟᱨ ᱚᱱᱟ ᱨᱮ ᱢᱟᱱᱮ ᱨᱚᱝ ᱤᱧ ᱵᱮᱵᱚᱦᱟᱨ ᱠᱟᱫᱟ ᱟᱠᱟᱥᱤᱧ ᱵᱮᱵᱚᱦᱟᱨ ᱠᱟᱫᱟ ᱞᱟᱞᱤᱧ ᱵᱮᱵᱚᱦᱟᱨ ᱠᱟᱫᱟ ᱥᱟᱫᱟᱧ ᱵᱮᱵᱚᱦᱟᱨ ᱠᱟᱫᱟ ᱵᱞᱩᱧ ᱵᱮᱵᱚᱦᱟᱨ ᱠᱟᱫᱟ ᱟᱨ ᱦᱚᱞᱩᱫᱤᱧ ᱵᱮᱵᱚᱦᱟᱨ ᱠᱟᱫᱟ ᱦᱮᱸ ᱤᱧ ᱤᱧ ᱢᱟᱱᱮ ᱯᱮᱱᱴᱤᱝᱤᱧ ᱠᱚᱨᱟᱣ ᱠᱟᱫᱟ ᱢᱮᱱᱠᱷᱟᱱ ᱤᱧᱟᱹᱜ ᱱᱤᱡᱮᱨᱟᱜ ᱟᱭᱰᱤᱟ ᱛᱮᱫᱚ ᱵᱟᱝ ᱢᱟᱱᱮ ᱤᱭᱩᱴᱩᱵ ᱫᱮᱠᱷᱮ ᱜᱮ ᱮᱠᱴᱩ ᱤᱭᱟᱹ ᱠᱟᱛᱮᱧ ᱠᱚᱨᱟᱣ ᱠᱟᱫᱟ ᱟᱨ ᱠᱟᱞᱟᱨ ᱫᱚ ᱚᱱᱟ ᱠᱚᱜᱮᱧ ᱵᱮᱵᱚᱦᱟᱨ ᱠᱟᱫᱟ ᱢᱟᱱᱮ ᱤᱭᱟᱹ ᱵᱮᱵᱚᱦᱟᱨ ᱠᱟᱫᱟ ᱚᱱᱮ ᱡᱟᱦᱟᱸ ᱠᱩᱧ ᱞᱟᱹᱭ ᱠᱮᱫᱟ ᱚᱱᱟ ᱠᱚᱜᱮ ᱟᱨ ᱛᱚ ᱮᱴᱟᱜ ᱛᱚ ᱵᱟᱹᱧ ᱵᱮᱵᱚᱦᱟᱨ ᱠᱟᱫᱟ ᱟᱨ